ᱤ ᱵᱩᱠ ᱫᱚᱥᱟᱨᱤᱱᱟᱜ ᱯᱩᱛᱷᱤ ᱞᱮᱠᱟᱫᱚ ᱚᱱᱟ ᱯᱟᱲᱦᱟᱣ ᱨᱮ ᱨᱟᱹᱥᱠᱟᱹ ᱵᱟᱝ ᱵᱩᱡᱷᱟᱹᱜᱼᱟ ᱥᱟᱨᱟ ᱫᱤᱱ ᱚᱱᱟ ᱥᱠᱨᱤᱱ ᱨᱮ ᱠᱚᱭᱚᱜ ᱠᱟᱜ ᱦᱩᱭᱩᱜᱼᱟ ᱮᱱᱠᱷᱟᱱ ᱡᱩᱫᱤ ᱥᱟᱨᱟᱫᱤᱱᱡᱩᱫᱤ ᱥᱠᱨᱤᱱ ᱥᱠᱨᱤᱱ ᱨᱮᱢ ᱠᱚᱭᱚᱜ ᱠᱟᱜᱼᱟ ᱮᱱᱠᱷᱟᱱ ᱢᱮᱜ ᱨᱮᱭᱟᱜ ᱦᱚᱸ ᱯᱨᱚᱵᱽᱞᱮᱢ ᱦᱩᱭ ᱫᱟᱲᱮᱭᱟᱜᱼᱟ